ᱦᱮᱸ ᱤᱧ ᱴᱷᱮᱜ ᱢᱤᱫᱴᱮᱡ ᱠᱟᱹᱦᱱᱤ ᱢᱮᱱᱟᱜᱼᱟ ᱞᱟᱹᱭ ᱫᱟᱲᱮᱭᱟᱜᱼᱟᱹᱧ ᱠᱟᱹᱦᱱᱤ ᱫᱚ ᱥᱮᱫᱟᱭ ᱫᱚ ᱵᱟᱝ ᱠᱟᱱᱟ ᱥᱟᱹᱨᱤᱱᱟᱜ ᱠᱟᱱ ᱜᱮᱭᱟ ᱛᱚ ᱟᱞᱮ ᱱᱚᱣᱟ ᱨᱟᱭᱜᱚᱧᱡᱽ ᱵᱞᱚᱠ ᱨᱮᱱᱟᱜ ᱠᱟᱱ ᱜᱮᱭᱟ ᱛᱚ ᱟᱞᱮ ᱯᱟᱨᱛᱟᱯᱩᱨ ᱠᱷᱚᱡᱽ ᱯᱟᱪᱷᱤᱢ ᱛᱮ ᱦᱤᱡᱩᱜ ᱦᱩᱭᱩᱜᱼᱟ ᱜᱟᱰᱟ ᱢᱮᱱᱟᱜᱼᱟ ᱤᱱᱟᱹᱠᱚ ᱢᱮᱱᱟ ᱵᱷᱚᱠᱲᱟ ᱜᱟᱰᱟ ᱟᱛᱷᱚᱵᱟ ᱡᱷᱤᱞᱯᱩᱨ ᱜᱟᱰᱟ ᱚᱱᱟ ᱜᱟᱰᱟ ᱨᱮ ᱯᱟᱨᱚᱢᱚᱜ ᱡᱚᱠᱷᱚᱡ ᱩᱱᱠᱩ ᱯᱟᱹᱭᱠᱟᱹᱨ ᱡᱟᱠᱮ ᱵᱚᱞᱮ ᱩᱱᱠᱩ ᱯᱟᱴ ᱯᱟᱹᱭᱠᱟᱹᱨ ᱯᱟᱹᱭᱠᱟᱹᱨ ᱯᱟᱹᱭᱠᱟᱹᱨ ᱛᱮ ᱯᱟᱹᱭᱠᱟᱹᱨ ᱯᱟᱹᱭᱠᱟᱹᱨ ᱛᱮ ᱵᱷᱟᱞᱚ ᱠᱚ ᱞᱟᱵᱽ ᱠᱮᱫᱟ ᱛᱚ ᱩᱱᱠᱩ ᱠᱚ ᱢᱮᱱ ᱮᱫᱟ ᱛᱚ ᱱᱚᱣᱟ ᱠᱷᱚᱡᱽ ᱢᱤᱫᱴᱮᱡ ᱞᱟᱹᱴᱩ ᱧᱚᱜ ᱵᱚᱱ ᱵᱮᱵᱥᱟᱭᱟ ᱡᱟᱛᱮᱵᱩᱱ ᱞᱟᱵᱽ ᱚᱱᱟ ᱠᱷᱚᱡ ᱰᱷᱮᱨ ᱛᱚ ᱩᱱᱠᱩ ᱠᱚ ᱟᱹᱠᱷᱨᱤᱧ ᱠᱮᱫᱟ ᱢᱤᱫᱴᱮᱡ ᱢᱮᱨᱚᱢ ᱢᱤᱫᱴᱮᱡ ᱛᱟᱨᱩᱵᱽ ᱟᱨ ᱢᱤᱫᱴᱟᱝ ᱯᱟᱱ ᱥᱟᱠᱟᱢ ᱛᱚ ᱩᱱᱠᱩ ᱜᱟᱰᱟ ᱨᱮ ᱯᱟᱨᱚᱢ ᱡᱚᱠᱷᱚᱡᱽ ᱚᱱᱟ ᱞᱟᱹᱣᱠᱟᱹ ᱮᱢᱚᱱ ᱠᱟᱱᱟ ᱡᱮ ᱯᱮ ᱦᱚᱲ ᱠᱷᱚᱡ ᱰᱷᱮᱨᱮᱢ ᱫᱮᱡᱚᱜ ᱠᱷᱟᱡᱽ ᱜᱮ ᱚᱱᱟ ᱞᱟᱹᱣᱠᱟᱹ ᱫᱚ ᱩᱱᱩᱢᱚᱜᱼᱟ ᱛᱚ ᱱᱚᱣᱟ ᱠᱟᱹ ᱦᱱᱤ ᱟᱹᱰᱤ ᱟᱹᱰᱤ ᱦᱚᱲ ᱜᱮ ᱵᱟᱠᱚ ᱞᱟᱹᱭ ᱫᱟᱲᱮ ᱠᱟᱣᱫᱟ ᱛᱚ ᱤᱧ ᱵᱟᱲᱟᱭ ᱛᱟᱵᱚᱱᱟ ᱱᱚᱣᱟ ᱫᱚ ᱦᱩᱭᱩᱜ ᱠᱟᱱᱟ ᱢᱤᱫ ᱞᱮᱛᱟᱲ ᱜᱮ ᱯᱮᱲᱟ ᱠᱚ ᱴᱷᱮᱱ ᱠᱚ ᱯᱟᱨᱚᱢ ᱞᱮᱱᱠᱷᱟᱡ ᱩᱱᱩᱢᱚᱜᱼᱟ ᱛᱚ ᱞᱟᱹᱣᱠᱟᱹ ᱵᱟᱞᱟ ᱢᱤᱫᱴᱮᱡ ᱮᱭ ᱛᱟᱦᱮᱱ ᱜᱮᱭᱟᱭ ᱛᱚ ᱚᱱᱟ ᱡᱤᱱᱤᱥ ᱵᱟᱨᱭᱟ ᱠᱟᱛᱮ ᱯᱟᱨᱚᱢ ᱦᱩᱭᱩᱜᱼᱟ ᱛᱚ ᱯᱮ ᱦᱚᱲ ᱠᱚ ᱦᱩᱭᱩᱜ ᱠᱟᱱᱟ ᱛᱚ ᱚᱱᱟ ᱫᱚ ᱦᱩᱭ ᱮᱱᱟ ᱛᱟᱹᱨᱩᱵᱽ ᱟᱨ ᱢᱮᱨᱚᱢᱮᱢ ᱯᱟᱨᱚᱢ ᱠᱤᱱ ᱠᱷᱟᱡ ᱵᱟᱨ ᱦᱚᱲ ᱠᱤᱱ ᱦᱩᱭᱮᱱᱟ ᱟᱨ ᱢᱤᱫᱴᱮᱡ ᱞᱟᱹᱣᱠᱟᱹ ᱵᱟᱞᱟ ᱯᱮ ᱦᱚᱲ ᱩᱱᱠᱩ ᱯᱮ ᱦᱚᱲ ᱠᱚ ᱯᱟᱨᱚᱢ ᱞᱮᱱᱠᱷᱟᱡ ᱛᱟᱹᱨᱩᱵᱽ ᱢᱮᱨᱚᱢᱮ ᱡᱚᱢᱮ ᱠᱟᱱᱟ ᱵᱟᱝ ᱦᱩᱭᱩᱜ ᱠᱟᱱᱟ ᱟᱵᱟ ᱨᱩᱣᱟᱹᱲ ᱠᱮᱫᱟ ᱞᱟᱹᱣᱠᱟᱹ ᱛᱚ ᱛᱚ ᱪᱚᱫᱞᱮᱠᱟᱛᱮ ᱯᱟᱨᱚᱢᱚᱜᱼᱟ ᱱᱚᱣᱟ ᱫᱚ ᱤᱧ ᱜᱮ ᱥᱚᱴᱠᱟᱴ ᱛᱮᱧ ᱞᱟᱹᱭᱮᱫ ᱛᱟᱵᱚᱱᱟ ᱞᱟᱹᱣᱠᱟᱹ ᱵᱟᱞᱟ ᱢᱤᱫ ᱦᱚᱲᱮ ᱛᱟᱦᱮᱱᱟ ᱛᱟᱹᱨᱩᱵ ᱟᱨ ᱯᱟᱱ ᱥᱟᱠᱟᱢ ᱢᱤᱫ ᱫᱚᱢ ᱛᱮᱠᱚ ᱯᱟᱨᱚᱢᱟ ᱯᱮ ᱦᱚᱲ ᱠᱚ ᱦᱩᱭᱮᱱᱟ ᱛᱟᱹᱨᱩᱵᱽ ᱯᱟᱱ ᱥᱟᱠᱟᱢ ᱵᱟᱭ ᱡᱚᱢ ᱫᱟᱲᱮᱭᱟᱜ ᱠᱟᱱᱟ ᱛᱚ ᱛᱟᱹᱨᱩᱵᱽ ᱟᱨ ᱯᱟᱱ ᱥᱟᱠᱟᱢ ᱞᱟᱦᱟᱭ ᱯᱟᱨᱚᱢ ᱠᱤᱱᱟᱹ ᱛᱚ ᱯᱟᱱ ᱥᱟᱠᱟᱢ ᱜᱷᱟᱴ ᱨᱮᱭ ᱫᱚᱦᱚ ᱦᱚᱴᱚ ᱠᱟᱜᱼᱟ ᱟᱵᱟᱨ ᱵᱟᱝ ᱛᱟᱹᱨᱩᱵᱽ ᱚᱱᱟ ᱜᱷᱟᱴ ᱨᱮ ᱚᱱᱠᱟ ᱫᱚ ᱵᱟᱝ ᱦᱮᱸ ᱚᱱᱠᱟ ᱜᱮ ᱛᱟᱹᱨᱩᱵᱽ ᱢᱟᱱᱮ ᱯᱟᱱ ᱥᱟᱠᱟᱢᱮ ᱤᱫᱤᱭᱟᱭ ᱛᱚ ᱯᱟᱱ ᱥᱟᱠᱟᱢ ᱫᱚ ᱵᱟᱭ ᱛᱟᱦᱮᱱᱟ ᱛᱟᱹᱨᱩᱵᱼᱮ ᱛᱟᱦᱮᱱᱟ ᱯᱟᱱ ᱥᱟᱠᱟᱢ ᱫᱚ ᱵᱟᱝ ᱯᱟᱱ ᱥᱟᱠᱟᱢ ᱫᱚᱭ ᱟᱹᱜᱩ ᱨᱩᱣᱟᱹᱲᱟ ᱟᱵᱟᱨ ᱢᱮᱨᱚᱢᱮ ᱤᱫᱤᱭᱮᱭᱟ ᱛᱟᱹᱨᱩᱵ ᱦᱟᱱᱛᱮ ᱡᱚᱢᱮ ᱠᱟᱱᱟ ᱛᱚ ᱚᱱᱟᱠᱤᱱ ᱤᱧ ᱵᱟᱹᱧ ᱫᱟᱲᱭᱟᱜ ᱠᱟᱱᱟ ᱦᱤᱲᱤᱧ ᱠᱤᱫᱟᱹᱧ ᱟᱫᱚ ᱵᱟᱹᱧ ᱞᱟᱹᱭ ᱫᱟᱲᱭᱟᱜᱼᱟ ᱟᱫᱚ ᱚᱱᱟᱜᱮ ᱢᱤᱫᱴᱮᱡ ᱠᱟᱹᱦᱱᱤ ᱜᱮ ᱛᱟᱦᱮᱭᱮᱱᱟ ᱤᱧ ᱴᱷᱮᱡ ᱛᱚ ᱚᱱᱟᱜᱮ ᱟᱠᱟᱱᱟ ᱤᱧ ᱞᱟᱹᱭ ᱫᱟᱲᱮᱭᱟᱜ ᱠᱟᱱᱟ ᱫᱚ ᱵᱟᱝ ᱵᱟᱹᱧ ᱫᱟᱲᱮ ᱭᱟᱫᱟ ᱱᱚᱣᱟ ᱜᱮ ᱠᱤᱱᱛᱩ ᱠᱟᱹᱦᱱᱤ ᱠᱟᱱᱟ ᱵᱟᱥᱛᱚᱵ ᱨᱮᱱᱟᱜ ᱴᱷᱤᱠᱜᱮᱭᱟ ᱢᱟ ᱛᱚᱵᱮ ᱡᱚᱛᱚ ᱦᱚᱲ ᱡᱚᱦᱟᱨ